ᱦᱮᱞᱳ ᱚᱠᱚᱭᱯᱮ ᱨᱚᱲᱮᱫᱟ ᱟᱪᱪᱷᱟ ᱡᱚᱦᱟᱨ ᱜᱮ ᱟᱫᱚ ᱚᱢᱚᱞ ᱦᱮᱢᱵᱨᱚᱢ ᱚᱸᱻ ᱟᱪᱪᱷᱟ ᱦᱳᱭ ᱱᱚᱣᱟ ᱧᱩᱛᱩᱢ ᱫᱚ ᱱᱟᱥᱮ ᱱᱟᱥᱮ ᱫᱚ ᱟᱸᱡᱚᱢᱟᱠᱟᱱᱟ ᱥᱮ ᱢᱤᱫ ᱵᱟᱨ ᱯᱩᱛᱷᱤ ᱯᱟᱛᱷᱟᱢ ᱠᱚᱨᱮ ᱦᱚᱸ ᱧᱮᱞᱚᱜ ᱜᱮᱭᱟ ᱚᱱᱚᱞᱤᱭᱟᱹ ᱦᱚᱸ ᱠᱟᱱ ᱜᱮᱭᱟᱢ ᱯᱟᱞᱮᱱ ᱦᱳᱭ ᱦᱳᱭ ᱟᱫᱚ ᱠᱩᱞᱤ ᱠᱤᱫᱤᱧ ᱠᱷᱟᱱ ᱫᱚ ᱦᱟᱸᱜ ᱱᱤᱭᱟᱹ ᱫᱚ ᱱᱟᱥᱮ ᱱᱟᱥᱮ ᱪᱮᱫᱟᱜ ᱥᱮ ᱤᱧ ᱢᱟ ᱡᱷᱟᱲᱠᱷᱚᱸᱰ ᱟᱨ ᱟᱵᱚ ᱵᱮᱝᱜᱚᱞ ᱵᱳᱰᱟᱨ ᱦᱟᱱᱮ ᱵᱩᱨᱩ ᱯᱟᱛᱟ ᱥᱮᱱ ᱡᱟᱦᱟᱸ ᱠᱚ ᱢᱟᱨᱟᱝ ᱵᱳᱨᱳ ᱵᱚᱸᱜᱟᱜ ᱥᱩᱨ ᱠᱚᱨᱮ ᱜᱮ ᱟᱵᱚ ᱵᱮᱝᱜᱚᱞ ᱯᱟᱦᱴᱟ ᱨᱮᱜᱮ ᱯᱤᱲ ᱢᱟᱹᱡᱷᱤ ᱵᱟᱵᱟ ᱠᱟᱱᱟᱹᱧ ᱟᱫᱚ ᱡᱟᱭᱦᱳᱠ ᱟᱫᱚ ᱚᱱᱛᱮ ᱯᱮᱲᱟ ᱯᱮᱲᱟᱜ ᱵᱟᱵᱚᱛ ᱛᱮ ᱚᱱᱛᱮ ᱫᱚ ᱥᱮᱱ ᱵᱟᱲᱟ ᱦᱩᱭ ᱠᱟᱱ ᱜᱮᱭᱟ ᱩᱱᱠᱩᱣᱟᱜ ᱮᱱᱮᱡ ᱥᱮᱨᱮᱧ ᱠᱚᱦᱚᱸ ᱧᱮᱞ ᱦᱩᱭ ᱠᱟᱱᱟ ᱩᱱᱠᱩᱣᱟᱜ ᱵᱤᱦᱟᱹ ᱵᱟᱯᱞᱟ ᱠᱚᱦᱚᱸ ᱧᱮᱞ ᱦᱩᱭ ᱠᱟᱱᱟ ᱥᱮ ᱪᱷᱟᱹᱴᱭᱟᱹᱨ ᱵᱷᱟᱸᱰᱟᱱ ᱠᱚᱦᱚᱸ ᱧᱮ ᱵᱟᱲᱟ ᱦᱩᱭ ᱟᱠᱟᱱᱟ ᱟᱫᱚ ᱠᱟᱛᱷᱟ ᱛᱮᱫ ᱫᱚ ᱟᱯᱮ ᱥᱩᱥᱟᱹᱨᱤᱭᱟᱹ ᱠᱚᱦᱚᱸ ᱯᱮ ᱫᱤᱥᱟᱹ ᱛᱤᱭᱳᱜ ᱜᱚᱫ ᱠᱟᱜᱼᱟ ᱯᱟᱞᱮᱱ ᱦᱳᱭ ᱟᱫᱚ ᱠᱟᱛᱷᱟ ᱢᱟ ᱚᱱᱠᱟ ᱞᱮᱠᱟ ᱜᱮ ᱟᱨ ᱚᱱᱟ ᱦᱚᱸ ᱥᱟᱹᱨᱤ ᱠᱟᱛᱷᱟ ᱫᱚ ᱥᱟᱹᱨᱤ ᱠᱟᱛᱷᱟ ᱜᱮ ᱢᱮᱱᱠᱷᱟᱱ ᱥᱟᱹᱨᱤ ᱠᱟᱛᱷᱟ ᱠᱟᱛᱮ ᱨᱮᱦᱚᱸ ᱚᱱᱛᱮ ᱨᱮᱢᱟ ᱫᱚᱢᱮ ᱧᱚᱜ ᱜᱮ ᱯᱟᱨᱜᱟᱱᱟ ᱠᱚᱦᱚᱸ ᱢᱮᱱᱟᱜ ᱠᱚᱣᱟ ᱟᱨ ᱨᱩᱥᱤᱠᱟ ᱦᱚᱲ ᱦᱚᱸ ᱠᱟᱱᱟ ᱠᱚ ᱞᱟᱹᱭᱛᱮ ᱡᱟᱦᱟᱸ ᱵᱟᱰᱟᱭᱟᱵᱚ ᱡᱮ ᱵᱤᱦᱟᱨ ᱛᱚᱛᱷᱟ ᱡᱷᱟᱲᱠᱷᱚᱸᱰ ᱢᱟᱱᱮ ᱫᱷᱟᱲ ᱫᱤᱥᱚᱢ ᱦᱚᱲ ᱫᱷᱟᱲᱦᱟᱣᱥᱤ ᱟᱫᱚ ᱨᱩᱥᱤᱠᱟ ᱴᱟᱢᱟᱠ ᱜᱚᱜᱚᱜ ᱠᱚᱫᱚ ᱚᱱᱠᱟ ᱫᱚ ᱵᱟᱠᱚ ᱧᱮᱞᱚᱜ ᱠᱟᱱᱟ ᱚᱱᱛᱮ ᱯᱮᱲᱟ ᱞᱮᱠᱟᱮ ᱥᱮᱱ ᱵᱟᱲᱟ ᱠᱟᱛᱮ ᱧᱮᱞᱚᱜ ᱠᱟᱱᱟ ᱟᱫᱚ ᱩᱱᱠᱩ ᱫᱚ ᱜᱚᱨᱚᱵᱽ ᱥᱟᱺᱦᱤᱡ ᱜᱮ ᱟᱫᱚ ᱠᱚ ᱱᱚᱣᱟ ᱵᱤᱦᱟᱹ ᱵᱟᱯᱞᱟ ᱨᱮᱭᱟᱜ ᱠᱟᱛᱷᱟ ᱜᱮᱞᱤᱧ ᱞᱟᱹᱭᱟ ᱛᱟᱦᱚᱞᱮ ᱚᱸᱰᱮ ᱫᱚ ᱩᱱᱠᱩ ᱫᱚ ᱚᱱᱟ ᱢᱟᱭᱤᱠ ᱠᱚᱜᱮ ᱥᱮ ᱵᱚᱠᱥ ᱠᱚ ᱞᱟᱜᱟᱣ ᱠᱟᱛᱮ ᱟᱫᱚ ᱫᱤᱠᱩ ᱯᱩᱥᱤ ᱞᱮᱠᱟ ᱪᱷᱟ ᱛᱤᱠ ᱠᱚ ᱞᱮᱠᱟ ᱢᱟᱱᱮ ᱮᱱᱮᱡ ᱥᱮᱨᱮᱧ ᱜᱮᱠᱚ ᱨᱟᱹᱥᱠᱟᱹᱜ ᱠᱟᱱᱟ ᱥᱮ ᱜᱚᱨᱚᱵᱽ ᱥᱟᱺᱦᱤᱡ ᱠᱚ ᱞᱟᱹᱭᱫᱟ ᱟᱞᱮ ᱫᱚ ᱫᱤᱠᱩ ᱛᱮᱞᱮ ᱵᱟᱯᱞᱟᱜ ᱠᱟᱱᱟ ᱟᱨ ᱚᱱᱠᱟ ᱞᱮᱠᱟᱛᱮ ᱚᱱᱟ ᱯᱟᱦᱴᱟ ᱠᱷᱚᱱ ᱜᱮ ᱟᱵᱚ ᱥᱮᱫ ᱦᱚᱸ ᱱᱚᱛᱮ ᱥᱚᱵᱚᱜ ᱵᱚᱞᱚᱱ ᱠᱟᱱᱟ ᱥᱮ ᱥᱚᱵᱚᱜ ᱵᱚᱞᱚᱱ ᱠᱟᱱᱟ ᱟᱨ ᱟᱞᱮ ᱥᱮᱫ ᱦᱚᱸᱞᱮ ᱥᱟᱲᱜᱚᱢ ᱦᱚᱪᱚᱜ ᱠᱟᱱ ᱛᱟᱦᱮᱸᱱᱟ ᱡᱟᱭᱦᱳᱠ ᱟᱢᱮᱢ ᱞᱟᱹᱭ ᱠᱮᱫ ᱞᱮᱠᱟᱜᱮ ᱟᱫᱚ ᱱᱚᱛᱮ ᱠᱟᱹᱴᱤᱡ ᱠᱚ ᱢᱟᱹᱡᱷᱤ ᱯᱟᱨᱜᱟᱱᱟ ᱠᱚ ᱛᱤᱸᱜᱩ ᱧᱚᱜ ᱟᱠᱟᱱᱛᱮ ᱡᱟᱣᱜᱮ ᱤᱭᱟᱹ ᱠᱟᱛᱮ ᱦᱮ ᱦᱳᱭ ᱟᱫᱚ ᱦᱳᱭ ᱠᱟᱛᱷᱟ ᱫᱚ ᱴᱷᱤᱠ ᱜᱮᱭᱟ ᱟᱫᱚ ᱟᱯᱮ ᱞᱮᱠᱟᱱ ᱡᱩᱣᱟᱹᱱ ᱠᱚ ᱟᱯᱮ ᱞᱮᱠᱟᱱ ᱡᱩᱣᱟᱹᱱ ᱠᱚᱜᱮ ᱚᱱᱟ ᱠᱚᱫᱚ ᱯᱮ ᱴᱮᱠᱟᱣ ᱫᱟᱲᱮᱭᱟᱜᱼᱟ ᱱᱚᱣᱟ ᱟᱥ ᱫᱚᱦᱚ ᱠᱟᱛᱮ ᱤᱧ ᱢᱟ ᱢᱟᱹᱡᱷᱤ ᱵᱟᱵᱟ ᱢᱚᱬ ᱵᱟᱵᱟ ᱠᱚ ᱥᱟᱱᱟᱢ ᱠᱚ ᱡᱚᱦᱟᱨ ᱠᱟᱛᱮ ᱟᱯᱮ ᱦᱚᱸ ᱡᱚᱦᱟᱨ ᱱᱟᱭᱜᱮ ᱱᱟᱯᱟᱭ ᱜᱮ